ᱦᱮᱸ ᱤᱧ ᱞᱟᱹᱭ ᱫᱟᱲᱮᱭᱟᱜᱧ ᱢᱚᱬᱮ ᱜᱚᱴᱟᱝ ᱛᱟᱨᱤᱠᱷ ᱡᱟᱦᱟᱸ ᱫᱚ ᱤᱧᱟ ᱜ ᱵᱷᱟᱜᱮ ᱞᱮᱠᱟ ᱩᱭᱦᱟᱹᱨ ᱢᱮᱱᱟᱜᱼᱟ ᱚᱱᱟ ᱫᱚ ᱦᱩᱭᱩᱜ ᱠᱟᱱᱟ ᱥᱟᱛᱮᱭ ᱢᱮ ᱡᱟᱦᱟᱸ ᱫᱚ ᱤᱧᱟ ᱜ ᱡᱟᱱᱟᱢ ᱢᱟᱦᱟ ᱤᱱᱟᱹ ᱛᱟᱭᱚᱢ ᱛᱮᱨᱚᱭ ᱢᱟᱨᱪ ᱡᱟᱦᱟᱸ ᱫᱚ ᱤᱧᱟ ᱜ ᱵᱟᱯᱞᱟ ᱢᱟᱦᱟ ᱤᱱᱟᱹ ᱛᱟᱭᱚᱢ ᱯᱚᱱᱮᱨᱚᱭ ᱟᱜᱚᱥᱴ ᱡᱟᱦᱟᱸ ᱫᱚ ᱫᱤᱥᱚᱢ ᱯᱷᱩᱨᱜᱟᱹᱞ ᱞᱮᱱᱟ ᱤᱱᱟᱹ ᱛᱟᱭᱱᱚᱢ ᱯᱟᱪᱮᱭ ᱥᱮᱯᱴᱮᱢᱵᱚᱨ ᱡᱟᱦᱟᱸ ᱫᱚ ᱥᱤᱠᱷᱚᱠ ᱫᱤᱵᱚᱥ ᱤᱱᱟᱹ ᱛᱟᱭᱱᱚᱢ ᱵᱟᱭᱤᱥᱮ ᱰᱤᱥᱮᱢᱵᱚᱨ ᱡᱟᱦᱟᱸ ᱫᱚ ᱥᱟᱱᱛᱟᱲᱤ ᱵᱷᱟᱥᱟ ᱫᱤᱵᱚᱥ